ᱪᱷᱩᱨᱤ ᱫᱚ ᱟᱹᱰᱤ ᱵᱟᱹᱲᱤᱡ ᱡᱤᱱᱤᱥ ᱠᱟᱱᱟ ᱚᱲᱟᱜᱨᱮ ᱜᱤᱫᱽᱨᱟᱹ ᱜᱤᱫᱽᱨᱟᱹ ᱠᱚ ᱛᱟᱦᱮᱱ ᱜᱮᱭᱟ ᱵᱟᱡᱟᱣ ᱦᱚᱸᱠᱚ ᱫᱟᱲᱮᱭᱟᱜᱼᱟ ᱵᱟᱡᱟᱣ ᱞᱮᱱᱠᱷᱟᱱ ᱫᱚ ᱵᱤᱥᱟᱠᱛᱚ ᱦᱚᱸ ᱜᱷᱟᱣ ᱴᱟᱣ ᱟᱹᱰᱤ ᱢᱟᱨᱟᱝ ᱟᱹᱰᱤ ᱫᱤᱱ ᱵᱮᱥᱛᱮ ᱥᱚᱢᱚᱭ ᱦᱟᱛᱟᱣ ᱟᱭ ᱟᱨ ᱥᱟᱱᱟᱢ ᱦᱚᱲᱦᱚᱸ ᱵᱟᱡᱟᱣ ᱞᱮᱱᱠᱷᱟᱱ ᱫᱚ ᱟᱹᱰᱤ ᱚᱱᱟᱦᱚᱸ ᱤᱭᱟᱹ ᱤᱱᱟᱹ ᱠᱷᱟᱹᱛᱤᱨ ᱜᱮ ᱪᱷᱩᱨᱤ ᱫᱚ ᱵᱟᱹᱧ ᱠᱩᱥᱤᱭᱟᱜ ᱜᱮᱭᱟ ᱤᱧ ᱫᱚ